ᱞᱟᱹᱴᱩ ᱫᱟᱨᱦᱟ ᱠᱚᱨᱮ ᱡᱟᱦᱟᱸ ᱠᱚᱨᱮ ᱠᱚ ᱥᱟᱵ ᱟᱲᱟᱜ ᱮᱫ ᱠᱚᱣᱟ ᱛᱚ ᱦᱟᱹᱠᱳ ᱡᱟᱦᱟᱸ ᱨᱮᱠᱚ ᱟᱹᱥᱩᱞᱮᱫ ᱠᱚᱣᱟ ᱚᱸᱰᱮ ᱱᱮᱛᱟᱨ ᱫᱚ ᱡᱟᱛᱮ ᱦᱚᱲᱯᱟ ᱵᱟᱱ ᱦᱮᱡ ᱠᱟᱛᱮ ᱡᱟᱛᱮ ᱫᱟᱜ ᱛᱮ ᱵᱟᱠᱚ ᱵᱳᱦᱮᱞ ᱪᱟᱞᱟᱜ ᱚᱱᱟ ᱵᱮᱵᱚᱥᱛᱷᱟ ᱠᱤᱱᱛᱩ ᱱᱮᱛᱟᱨ ᱫᱚ ᱦᱳᱭ ᱟᱠᱟᱱᱟ ᱟᱭᱢᱟ ᱡᱟᱭᱜᱟ ᱨᱮᱜᱮ ᱧᱮᱞᱚᱜ ᱠᱟᱱᱟ ᱱᱚᱶᱟ ᱟᱹᱰᱤ ᱫᱤᱱ ᱠᱷᱚᱱᱟᱜ ᱱᱮᱛᱟᱨ ᱫᱚ ᱚᱱᱟ ᱠᱚ ᱵᱚᱫᱚᱞ ᱫᱚ ᱟᱭᱢᱟ ᱜᱮ ᱦᱮᱡ ᱟᱠᱟᱱᱟ ᱚᱱᱟ ᱠᱷᱟᱹᱛᱤᱨ ᱛᱮ ᱱᱚᱛᱟᱨ ᱟᱭᱢᱟ ᱦᱚᱲ ᱜᱮ ᱦᱟᱠᱳ ᱠᱚ ᱪᱟᱥ ᱫᱟᱲᱮᱭᱟ ᱠᱚ ᱠᱟᱱᱟ ᱡᱮ ᱤᱭᱟᱹ ᱱᱚᱣᱟ ᱵᱚᱛᱚᱨ ᱵᱟᱝ ᱛᱟᱦᱮᱱ ᱠᱟᱱᱟ ᱡᱮ ᱫᱟᱜ ᱯᱨᱚᱠᱤᱛᱤ ᱠᱷᱚᱱ ᱟᱹᱰᱤ ᱡᱟᱹᱥᱛᱤ ᱡᱚᱫᱤᱭ ᱫᱟᱜᱟ ᱫᱟᱜ ᱛᱮ ᱦᱟᱠᱳ ᱵᱟᱠᱚ ᱵᱳᱦᱮᱞ ᱪᱟᱞᱟᱜᱼᱟ